ᱮᱴᱟᱜ ᱥᱟᱦᱟᱨ ᱱᱟᱜᱟᱨ ᱨᱮᱭᱟᱜ ᱤᱛᱩᱱ ᱟᱥᱲᱟ ᱠᱷᱚᱱ ᱟᱹᱛᱩ ᱨᱮᱭᱟᱜ ᱤᱛᱩᱱ ᱟᱥᱲᱟ ᱵᱟᱵᱚᱫ ᱛᱮ ᱢᱮᱱ ᱞᱮᱠᱷᱟᱱ ᱢᱮᱱᱚᱜᱚᱜᱼᱟ ᱡᱮ ᱪᱮᱫ ᱞᱮᱠᱟ ᱢᱟᱪᱮᱫ ᱠᱚ ᱡᱚᱠᱷᱚᱱ ᱠᱚ ᱵᱟᱦᱟᱞᱚᱜᱼᱟ ᱤᱛᱩᱱ ᱟᱥᱲᱟ ᱠᱚᱨᱮᱫ ᱩᱱᱠᱩ ᱫᱚ ᱟᱹᱛᱩ ᱨᱮᱭᱟᱜ ᱠᱷᱚᱱᱟᱜ ᱥᱚᱦᱚᱨ ᱵᱟᱡᱟᱨ ᱨᱮᱱᱟᱜ ᱤᱥᱠᱩᱞ ᱠᱚᱜᱮ ᱠᱚ ᱠᱩᱥᱤᱭᱟᱜᱼᱟ ᱥᱮ ᱛᱟᱦᱮᱱ ᱵᱩᱡᱷᱟᱹᱣ ᱠᱚᱣᱟ ᱟᱫᱚ ᱱᱚᱜᱼᱚ ᱱᱚᱣᱟ ᱢᱤᱫᱴᱟᱱ ᱫᱷᱟᱨᱟᱵᱟᱦᱤᱠ ᱧᱮᱞᱚᱜ ᱠᱷᱟᱹᱛᱤᱨ ᱛᱟᱦᱞᱮ ᱟᱹᱛᱩ ᱚᱲᱟᱜ ᱨᱮᱭᱟᱜ ᱤᱛᱩᱱ ᱟᱥᱲᱟ ᱨᱮᱫᱚ ᱟᱫᱚ ᱢᱟᱪᱮᱫ ᱠᱚᱫᱚ ᱠᱚ ᱠᱚᱢᱚᱜ ᱠᱟᱱᱟ ᱟᱫᱚ ᱢᱟᱪᱮᱫ ᱡᱟᱦᱟᱸᱨᱮ ᱠᱚᱢ ᱠᱚ ᱛᱟᱦᱮᱸᱱᱟ ᱛᱟᱦᱞᱮ ᱚᱸᱰᱮ ᱫᱚ ᱚᱞᱚᱜ ᱯᱚᱲᱦᱚᱱ ᱨᱮᱭᱟᱜ ᱦᱚᱨᱟ ᱦᱚᱸ ᱚᱱᱠᱟ ᱞᱮᱠᱟ ᱫᱚ ᱵᱟᱝ ᱪᱟᱞᱟᱜᱼᱟ ᱚᱱᱟᱛᱮ ᱯᱨᱚᱥᱟᱥᱚᱱᱟᱜ ᱚᱱᱟᱨᱮ ᱢᱮᱫ ᱞᱩᱛᱩᱨ ᱮᱢ ᱞᱟᱹᱠᱛᱤ ᱠᱟᱱᱟ ᱡᱮ ᱢᱤᱫᱴᱟᱱ ᱚᱱᱩᱯᱟᱛ ᱫᱚᱦᱚ ᱠᱟᱛᱮᱫ ᱢᱟᱪᱮᱫ ᱠᱚᱦᱚᱸ ᱥᱚᱦᱚᱨ ᱨᱮ ᱪᱮᱫ ᱞᱮᱠᱟ ᱠᱚ ᱛᱟᱦᱮᱸᱱᱟ ᱟᱹᱛᱩ ᱚᱲᱟᱜ ᱨᱮᱦᱚᱸ ᱚᱱᱠᱟ ᱜᱮᱠᱚ ᱛᱟᱦᱮᱱ ᱢᱟ ᱛᱟᱦᱞᱮ ᱠᱷᱟᱱᱜᱮ ᱚᱞᱚᱜ ᱯᱚᱲᱦᱚᱱ ᱫᱚ ᱱᱟᱭ ᱱᱟᱯᱟᱭ ᱛᱮ ᱪᱟᱞᱟᱜᱼᱟ ᱚᱱᱟ ᱨᱮᱭᱟᱜ ᱵᱟᱱᱟᱨ ᱵᱟᱵᱚᱫ ᱛᱮ ᱵᱷᱟᱹᱞᱤ ᱫᱩᱨᱤᱵ ᱟᱨ ᱟᱹᱲᱤᱥ ᱫᱩᱨᱤᱵ ᱢᱮᱱ ᱞᱮᱠᱷᱟᱱ ᱡᱮ ᱱᱚᱜᱼᱚ ᱱᱚᱣᱟ ᱠᱟᱱᱟ ᱡᱮ ᱢᱟᱪᱮᱛ ᱠᱚ ᱡᱩᱫᱤ ᱟᱹᱛᱩ ᱚᱲᱟᱜ ᱨᱮᱱᱟᱜ ᱤᱥᱠᱩᱞ ᱨᱮ ᱵᱟᱝ ᱠᱚ ᱛᱟᱦᱮᱸᱱᱟ ᱛᱟᱦᱞᱮ ᱟᱹᱛᱩ ᱚᱲᱟᱜ ᱨᱮᱱ ᱜᱤᱫᱽᱨᱟᱹ ᱠᱚᱫᱚ ᱟᱨᱦᱚᱸ ᱛᱟᱭᱚᱢ ᱥᱮᱫ ᱜᱮᱠᱚ ᱪᱟᱞᱟᱜᱼᱟ ᱚᱞᱚᱜ ᱯᱚᱲᱦᱚᱱ ᱠᱷᱚᱱ ᱫᱚ ᱚᱱᱟᱛᱮ ᱱᱩᱠᱩ ᱦᱚᱸ ᱥᱚᱦᱚᱨ ᱵᱟᱡᱟᱨ ᱨᱮᱱ ᱜᱤᱫᱽᱨᱟᱹ ᱞᱮᱠᱟ ᱚᱞᱚᱜ ᱯᱟᱲᱦᱟᱣ ᱨᱮᱱᱟᱜ ᱢᱤᱫ ᱱᱟᱯᱟᱭ ᱴᱷᱟᱶ ᱨᱮ ᱤᱫᱤ ᱠᱚᱨᱛᱮ ᱜᱮᱞᱮ ᱛᱟᱦᱞᱮ ᱢᱟᱪᱮᱫ ᱠᱚᱦᱚᱸ ᱡᱟᱛᱮ ᱠᱚ ᱛᱟᱦᱮᱱ ᱢᱟ ᱥᱚᱢᱟᱱ ᱵᱷᱟᱵᱛᱮ ᱛᱟᱦᱞᱮ ᱠᱷᱟᱱᱜᱮ ᱢᱤᱫ ᱱᱟᱯᱟᱭ ᱴᱷᱟᱶᱨᱮ ᱚᱨᱡᱚ ᱫᱚ ᱥᱮᱱᱚᱜᱚᱜᱼᱟ